ᱢᱟᱜᱽ ᱢᱩᱞᱩᱜ ᱢᱚᱬᱮ ᱢᱟᱦᱟᱨᱮ ᱢᱟᱜᱽ ᱵᱚᱸᱜᱟ ᱯᱷᱟᱹᱜᱩᱱ ᱢᱩᱞᱩᱜ ᱢᱚᱬᱮ ᱢᱟᱦᱟᱨᱮ ᱵᱟᱦᱟ ᱵᱚᱸᱜᱟ ᱪᱟᱹᱛ ᱢᱩᱞᱩᱠ ᱢᱚᱬᱮ ᱢᱟᱦᱟᱨᱮ ᱮᱨᱚᱜ ᱵᱚᱸᱜᱟ ᱵᱟᱹᱭᱥᱟᱹᱠᱷ ᱠᱩᱱᱟᱹᱢᱤ ᱨᱮ ᱜᱩᱨᱩ ᱢᱟᱹᱦᱤᱛ ᱟᱥᱟᱲ ᱢᱩᱞᱩᱜ ᱢᱚᱬᱮ ᱢᱟᱦᱟᱨᱮ ᱟᱹᱥᱟᱹᱲᱤᱭᱟᱹ ᱵᱚᱸᱜᱟ